ᱫᱚᱠᱟᱱ ᱠᱷᱚᱱ ᱤᱧ ᱢᱤᱫᱴᱮᱱ ᱠᱩᱨᱛᱤᱧ ᱠᱤᱨᱤᱧ ᱞᱮᱫᱟ ᱟᱨ ᱠᱤᱨᱤᱧ ᱥᱚᱢᱚᱭ ᱫᱚᱠᱟᱱᱫᱟᱨᱮ ᱞᱟᱹᱭ ᱞᱮᱫᱟ ᱱᱤᱭᱟᱹ ᱠᱩᱨᱛᱤ ᱫᱚ ᱟᱹᱰᱤ ᱢᱚᱸᱡᱽ ᱨᱚᱝ ᱦᱚᱸ ᱵᱟᱝ ᱩᱴᱷᱟᱹᱜᱼᱟ ᱪᱮᱫ ᱦᱚᱸ ᱵᱟᱝ ᱛᱚ ᱚᱱᱟ ᱠᱤᱪᱨᱤᱪ ᱦᱟᱛᱟᱣ ᱠᱟᱛᱮᱫ ᱚᱲᱟᱜ ᱨᱮ ᱵᱮᱵᱚᱦᱟᱨ ᱠᱟᱛᱮᱫ ᱧᱮᱞ ᱠᱤᱫᱟᱹᱧ ᱚᱱᱟ ᱫᱚ ᱨᱚᱝ ᱦᱚᱸ ᱵᱟᱝ ᱩᱴᱷᱟᱹᱣ ᱞᱮᱱᱟ ᱟᱨ ᱥᱟᱹᱨᱤᱜᱮ ᱚᱱᱟ ᱠᱤᱪᱨᱤᱪ ᱫᱚ ᱟᱹᱰᱤ ᱢᱚᱸᱡᱽ ᱜᱮᱭᱟ ᱟᱨ ᱱᱤᱭᱟᱹ ᱦᱟᱛᱟᱣ ᱠᱟᱛᱮᱫ ᱟᱹᱰᱤ ᱨᱟᱹᱥᱠᱟᱹ ᱜᱤᱧ ᱵᱩᱡᱷᱟᱹᱣ ᱠᱮᱫᱟ